ᱵᱟᱨ ᱜᱮᱞ ᱢᱤᱫ ᱢᱚᱬᱮ ᱜᱮᱞ ᱮᱭᱟᱭ ᱤᱨᱟᱹᱞ ᱜᱮᱞ ᱯᱮ ᱢᱤᱫᱥᱟᱭ ᱢᱚᱬᱮ ᱜᱮᱞ ᱢᱚᱬᱮ ᱥᱟᱭ ᱯᱮᱜᱮᱞ ᱤᱨᱟᱹᱞ ᱥᱟᱭ ᱛᱩᱨᱩᱭ ᱜᱮᱞ ᱵᱟᱨ ᱜᱮᱥᱟᱭ ᱵᱟᱨ ᱜᱮᱞ ᱵᱟᱨ ᱢᱚᱬᱮ ᱜᱮᱭᱟᱭ ᱮᱭᱟᱭ ᱜᱮᱞ ᱯᱮ ᱮᱭᱟᱭ ᱜᱮᱥᱟᱭ ᱢᱚᱬᱮ ᱜᱮᱞ ᱯᱩᱱ